ᱱᱚᱰᱮ ᱟᱵᱚ ᱜᱚᱢᱦᱟ ᱯᱟᱨᱟᱵᱽ ᱨᱮ ᱡᱟᱦᱟᱸ ᱦᱩᱭᱩᱜ ᱠᱟᱱᱟ ᱵᱟᱜᱽᱵᱚᱣᱟ ᱰᱮᱢ ᱵᱟᱜᱽᱵᱚᱞ ᱰᱮᱢ ᱰᱮᱢ ᱱᱚᱣᱟ ᱯᱟᱥᱴᱟ ᱨᱮ ᱰᱩᱝᱜᱩ ᱨᱮᱭᱟᱜ ᱠᱷᱩᱱᱴᱟᱭᱟ ᱚᱸᱰᱮ ᱫᱚ ᱯᱟᱥᱮ ᱟᱹᱰᱤ ᱡᱚᱢᱚᱠ ᱦᱩᱭᱩᱜᱼᱟ ᱟᱹᱰᱤ ᱡᱟᱛᱛᱨᱟ ᱦᱩᱭᱩᱜᱼᱟ ᱯᱷᱩᱴᱵᱚᱞ ᱮᱱᱮᱡ ᱦᱩᱭᱩᱜᱼᱟ ᱯᱷᱩᱴᱵᱚᱞ ᱮᱱᱮᱡ ᱨᱮ ᱚᱵᱚᱥᱥᱳᱭ ᱟᱹᱰᱤ ᱢᱟᱨᱟᱝ ᱢᱟᱨᱟᱝ ᱴᱤᱢ ᱠᱚ ᱦᱤᱡᱩᱜᱼᱟ ᱵᱟᱨᱦᱮ ᱫᱤᱥᱚᱢ ᱨᱮ ᱴᱤᱢ ᱠᱚ ᱦᱤᱡᱩᱜᱼᱟ ᱢᱟᱨᱟᱝ ᱢᱟᱨᱟᱝ ᱢᱟᱱᱮ ᱴᱤᱢ ᱦᱤᱡᱩᱜᱼᱟ

ᱯᱟᱴᱤ ᱠᱚ ᱦᱩᱭᱩᱜᱼᱟ ᱯᱷᱟᱨᱟᱠ ᱯᱷᱟᱨᱟᱠ ᱨᱤᱱ ᱫᱩᱱᱤᱭᱟᱹ ᱨᱮᱱ ᱠᱚ ᱦᱤᱡᱩᱜᱼᱟ ᱢᱟᱱᱮ ᱯᱷᱟᱨᱟᱠ ᱯᱷᱟᱨᱟᱠ ᱡᱟ ᱱᱩᱠᱩ ᱦᱩᱭᱩᱜᱼᱟ ᱧᱮᱧᱮᱞ ᱞᱟᱹᱜᱤᱫ ᱛᱮ ᱟᱹᱰᱤ ᱵᱷᱤᱲᱚᱜᱼᱟ ᱯᱟᱥᱮ ᱟᱹᱰᱤ ᱡᱩᱨ ᱡᱚᱢᱚᱠᱚᱜᱼᱟ ᱡᱟᱛᱛᱨᱟ ᱦᱩᱭᱩᱜᱼᱟ ᱱᱚᱛᱮ ᱮᱱᱮᱡ ᱦᱩᱭᱩᱜ ᱵᱚᱞ ᱯᱷᱩᱴᱵᱚᱞ ᱮᱱᱮᱡ ᱦᱩᱭᱩᱜᱼᱟ ᱯᱨᱟᱭᱤᱡᱽ ᱦᱚᱸ ᱵᱮᱥ ᱪᱮᱨᱦᱟ ᱫᱷᱟᱨᱟ ᱠᱚ ᱫᱚᱦᱚ ᱠᱮᱫᱟ ᱯᱨᱟᱭᱤᱡᱽ ᱡᱟᱱᱮ ᱦᱮᱵᱤ ᱛᱟᱦᱮᱱ ᱠᱟᱱᱟ ᱚᱱᱟ ᱵᱷᱤᱲ ᱢᱟᱱᱮ ᱟᱹᱰᱤ ᱡᱩᱨ ᱵᱷᱤᱲᱚᱜᱼᱟ ᱵᱚᱞ ᱮᱱᱮᱡ ᱦᱚᱸ ᱱᱚᱝᱠᱟ ᱠᱚ ᱫᱚᱦᱚᱭᱮᱜᱼᱟ ᱢᱟᱱᱮ ᱵᱚᱛᱤᱥᱴᱤ ᱴᱤᱢ ᱵᱚᱛᱤᱥᱴᱤ ᱴᱤᱢ ᱯᱨᱟᱭᱤᱡᱽ ᱦᱚᱸ ᱞᱚᱠᱠᱷᱮ ᱫᱩᱭ ᱞᱚᱠᱠᱷᱮ ᱛᱟᱦᱮᱱ ᱠᱟᱱᱟ ᱚᱱᱟ ᱤᱫᱤ ᱛᱮ ᱜᱚᱴᱟ ᱵᱮᱝᱜᱚᱞ ᱜᱚᱴᱟ ᱟᱹᱰᱤ ᱡᱤᱞᱤᱧ ᱡᱤᱞᱤᱧ ᱨᱤᱱ ᱦᱩᱡᱩᱜ ᱠᱟᱱ ᱛᱟᱦᱮᱱᱟ ᱵᱚᱥ ᱨᱤᱡᱟᱨᱵᱷ ᱠᱟᱛᱮ ᱵᱳᱞᱮᱨᱳ ᱨᱤᱡᱟᱨᱵᱷ ᱠᱟᱛᱮ ᱵᱚᱥ ᱟᱹᱰᱤ ᱡᱷᱟᱹᱞ ᱦᱩᱭᱩᱜ ᱠᱟᱱᱟ ᱟᱨ ᱵᱚᱞ ᱮᱱᱮᱡ ᱦᱚᱸ ᱟᱹᱰᱤ ᱵᱮᱥ ᱦᱩᱭᱩᱜᱼᱟ ᱠᱷᱩᱵᱽ ᱪᱮᱦᱨᱟ ᱦᱩᱭᱩᱜᱼᱟ ᱟᱨ ᱦᱚᱸ ᱚᱸᱰᱮ ᱟᱹᱰᱤ ᱡᱩᱨ ᱠᱚ ᱡᱟᱨᱣᱟᱜ ᱠᱟᱱᱟ